ᱤᱧᱟᱹᱜ ᱟᱛᱳᱨᱮ ᱡᱩᱣᱟᱹᱱ ᱠᱚᱴᱷᱮᱱ ᱡᱷᱚᱛᱚᱠᱷᱚᱱ ᱦᱚᱲ ᱠᱩᱥᱤ ᱠᱟᱹᱢᱤ ᱨᱮᱱᱟᱝ ᱫᱟᱣ ᱫᱚ ᱱᱚᱝᱠᱟ ᱠᱟᱱᱟ ᱱᱟᱦᱟᱜ ᱡᱩᱣᱟᱹᱱ ᱨᱮᱱ ᱵᱟᱹᱵᱩ ᱢᱟᱹᱭ ᱛᱟᱠᱚ ᱵᱟᱲᱤᱡ ᱰᱟᱦᱟᱨ ᱠᱷᱚᱱ ᱵᱷᱟᱹᱜᱤ ᱰᱟᱦᱟᱨ ᱛᱮ ᱤᱫᱤ ᱠᱚᱨᱮᱱᱟᱜ ᱵᱮᱵᱚᱥᱛᱷᱟ ᱫᱚᱦᱚ ᱠᱟᱜᱼᱟ ᱦᱩᱭᱩᱜᱼᱟ ᱚᱞᱚᱜ ᱯᱟᱲᱦᱟᱜ ᱥᱮ ᱪᱮᱫᱚᱜ ᱨᱮᱱᱟᱝ ᱠᱩᱨᱩᱢᱩᱴᱩᱨᱮ ᱱᱩᱠᱩ ᱵᱟᱦᱟᱞ ᱠᱚ ᱦᱩᱭᱩᱜᱼᱟ ᱟᱨ ᱱᱟᱯᱟᱭ ᱥᱤᱠᱷᱱᱟᱹᱛ ᱮᱢ ᱠᱟᱛᱮᱜ ᱟᱛᱳ ᱥᱚᱢᱟᱡ ᱨᱮ ᱥᱮ ᱫᱤᱥᱚᱢ ᱨᱮ ᱱᱚᱝᱠᱟᱱ ᱠᱟᱹᱢᱤ ᱦᱚᱨᱟ ᱠᱚ ᱵᱚᱦᱟᱞ ᱠᱚ ᱦᱩᱭᱩᱜᱼᱟ ᱡᱟᱦᱟᱸ ᱫᱚ ᱫᱤᱥᱚᱢ ᱨᱮᱱ ᱥᱟᱱᱟᱢ ᱢᱟᱹᱱᱢᱤᱭᱟᱜ ᱜᱮ ᱟᱹᱰᱤ ᱞᱮᱠᱟᱱ ᱛᱮ ᱱᱟᱯᱟᱭ ᱦᱩᱭᱩᱜᱼᱟ ᱚᱱᱟ ᱠᱟᱹᱢᱤ ᱠᱚᱨᱮᱜ ᱱᱟᱦᱟᱜ ᱡᱩᱣᱟᱹᱱ ᱠᱚᱫᱚ ᱫᱚᱦᱚ ᱠᱚᱠᱚ ᱦᱩᱭᱩᱜᱼᱟ ᱥᱤᱠᱷᱱᱟᱹᱛ ᱛᱟᱞᱟᱛᱮ ᱱᱚᱣᱟ ᱫᱤᱥᱚᱢᱨᱮ ᱥᱮ ᱱᱚᱣᱟ ᱫᱤᱥᱚᱢ ᱨᱮ ᱥᱟᱱᱟᱢ ᱢᱟᱹᱱᱢᱤ ᱠᱚᱜᱮ ᱠᱳᱱᱳ ᱮᱸᱴᱠᱮᱴᱚᱲᱮ ᱥᱮ ᱵᱟᱝ ᱵᱩᱡᱷᱟᱹᱣ ᱞᱮᱠᱟᱱᱟᱜ ᱫᱟᱲᱮ ᱠᱚᱫᱚ ᱟᱞᱚ ᱛᱟᱦᱮᱱ ᱛᱟᱠᱚ ᱢᱟ ᱥᱟᱱᱟᱢᱜᱮ ᱡᱷᱚᱛᱚ ᱥᱚᱢᱚᱭᱨᱮ ᱵᱩᱡᱷᱟᱹᱣ ᱟᱠᱚ ᱦᱩᱭᱩᱜᱼᱟ ᱥᱮ ᱵᱟᱹᱲᱤᱡ ᱠᱷᱚᱱ ᱫᱚ ᱥᱟᱦᱟ ᱠᱚ ᱦᱩᱭᱩᱜᱼᱟ ᱱᱚᱝᱠᱟᱱᱟᱜ ᱟᱨ ᱱᱟᱦᱟᱜ ᱡᱩᱜᱽ ᱨᱮᱱ ᱡᱩᱣᱟᱹᱱ ᱠᱚᱫᱚ ᱮᱠᱟᱞ ᱡᱷᱚᱛᱚ ᱜᱮ ᱢᱮᱛᱟ ᱠᱚ ᱦᱩᱭᱩᱜᱼᱟ ᱵᱚᱫᱚᱞ ᱠᱚ ᱦᱩᱭᱩᱜᱼᱟ ᱡᱮ ᱯᱟᱦᱤᱞ ᱡᱩᱜᱽ ᱠᱷᱚᱱᱟᱜ ᱱᱟᱦᱟᱜ ᱡᱩᱜᱽ ᱨᱮᱱᱟᱜ ᱯᱚᱨᱤᱠᱠᱷᱟ ᱨᱮᱱᱟᱜ ᱯᱚᱨᱤᱵᱚᱨᱛᱚᱱ ᱢᱟ ᱟᱹᱰᱤ ᱟᱭᱢᱟ ᱜᱮᱭᱟ ᱟᱹᱰᱤ ᱡᱩᱫᱟᱹ ᱜᱮᱭᱟ ᱚᱱᱟᱛᱮ ᱱᱟᱦᱟᱜ ᱡᱩᱜᱽ ᱥᱟᱞᱟᱜ ᱛᱟᱲᱟᱢ ᱠᱚᱨᱛᱮ ᱮᱠᱫᱚᱢ ᱱᱟᱯᱟᱭ ᱧᱚᱜ ᱥᱤᱠᱷᱱᱟᱹᱛ ᱰᱟᱦᱟᱨ ᱥᱟᱵ ᱦᱩᱭᱩᱜᱼᱟ ᱟᱨ ᱚᱱᱟ ᱥᱤᱠᱷᱱᱟᱹᱛ ᱛᱟᱞᱟ ᱛᱮᱜᱮ ᱱᱚᱣᱟ ᱡᱩᱜᱽ ᱨᱮᱱ ᱢᱟᱹᱱᱢᱤ ᱠᱚ ᱡᱚᱛᱚ ᱵᱚᱫᱚᱞ ᱠᱚ ᱦᱩᱭᱩᱜᱼᱟ ᱟᱨ ᱩᱱᱠᱩ ᱫᱚ ᱱᱚᱝᱠᱟᱱ ᱠᱟᱹᱢᱤ ᱮᱢᱟ ᱠᱚ ᱦᱩᱭᱩᱜᱼᱟ ᱡᱟᱦᱟᱸ ᱫᱚ ᱱᱚᱣᱟ ᱫᱤᱥᱚᱢᱨᱮ ᱢᱮᱫᱴᱟᱝ ᱢᱮᱫᱴᱟᱝ ᱠᱟᱹᱢᱤ ᱛᱟᱞᱟ ᱛᱮᱜᱮ ᱵᱷᱟᱹᱞᱟᱹᱭ ᱪᱟᱞᱟᱜᱼᱟ ᱟᱵᱚᱨᱮᱱ ᱡᱩᱣᱟᱹᱱ ᱠᱚᱲᱟ ᱠᱩᱲᱤ ᱜᱮ ᱱᱚᱣᱟ ᱫᱤᱥᱚᱢ ᱨᱮᱱ ᱞᱟᱹᱣᱲᱤᱭᱟᱹ ᱫᱚ ᱱᱩᱠᱩᱜᱮ ᱱᱟᱯᱟᱭ ᱥᱤᱠᱷᱱᱟᱹᱛ ᱮᱢ ᱠᱟᱛᱮᱜ ᱥᱟᱶᱛᱮ ᱟᱵᱚᱦᱚᱸ ᱱᱟᱯᱟᱭ ᱱᱟᱯᱟᱭ ᱦᱚᱲ ᱵᱮᱱᱟᱣ ᱠᱟᱛᱮᱜ ᱡᱷᱚᱛᱚ ᱜᱮ ᱞᱟᱦᱟ ᱥᱮᱫ ᱵᱚᱱ ᱨᱤᱠᱟᱹᱭᱟ